ᱟᱵᱚ ᱱᱚᱣᱟ ᱯᱚᱪᱷᱤᱢ ᱵᱟᱝᱞᱟ ᱨᱮ ᱡᱮᱢᱚᱱ ᱟᱭᱢᱟ ᱦᱚᱲ ᱜᱮ ᱥᱟᱱᱛᱟᱲᱤ ᱛᱮ ᱚᱞᱚᱜ ᱯᱟᱲᱦᱟᱜ ᱵᱟᱠᱚ ᱵᱟᱰᱟᱭᱟ ᱥᱮ ᱱᱮᱛᱟᱨᱢᱟ ᱱᱚᱜᱼᱚᱸᱭ ᱟᱵᱚ ᱱᱚᱣᱟ ᱯᱚᱪᱷᱤᱢ ᱵᱟᱝᱞᱟ ᱨᱮᱦᱚᱸ ᱠᱚ ᱟᱹᱜᱩ ᱠᱮᱫᱟ ᱥᱟᱱᱛᱟᱲᱤ ᱥᱟᱵᱽᱡᱮᱠᱴ ᱡᱮᱢᱚᱱ ᱤᱭᱩᱱᱤᱵᱷᱟᱨᱥᱤᱴᱤ ᱠᱚᱞᱮᱡᱽ ᱥᱠᱩᱞ ᱠᱚᱨᱮ ᱠᱮᱡᱤ ᱚᱣᱟᱱ ᱠᱮᱡᱤ ᱴᱩ ᱠᱷᱚᱱ ᱱᱤᱛᱚᱜ ᱠᱷᱚᱡ ᱠᱚᱲᱟ ᱜᱤᱫᱽᱨᱟᱹ ᱠᱩᱲᱩ ᱜᱤᱫᱽᱨᱟ ᱵᱟᱝᱢ ᱚᱞ ᱯᱟᱲᱦᱟ ᱦᱚᱪᱚ ᱞᱮᱠᱷᱟᱡ ᱩᱱᱤ ᱫᱚ ᱛᱟᱭᱱᱚᱢ ᱫᱟᱨᱟᱢ ᱚᱱᱟ ᱠᱚ ᱟᱨ ᱵᱟᱭ ᱧᱮᱞ ᱴᱷᱤᱠ ᱫᱟᱲᱮᱭᱟᱜᱼᱟ ᱟᱫᱚ ᱚᱱᱟ ᱛᱮᱜᱮ ᱤᱧ ᱦᱚᱸᱧ ᱢᱮᱱᱟ ᱡᱟᱛᱮ ᱚᱞ ᱪᱤᱠᱤ ᱥᱟᱵᱽᱡᱮᱠᱴ ᱫᱚ ᱡᱷᱚᱛᱚ ᱦᱚᱲ ᱪᱮᱫ ᱯᱮ ᱪᱮᱫ ᱠᱟᱛᱮᱫ ᱜᱮ ᱟᱵᱚᱣᱟᱜ ᱵᱷᱚᱵᱤᱥᱚᱛ ᱟᱵᱚ ᱛᱮᱜᱮ ᱵᱚᱱ ᱧᱮᱞ ᱫᱟᱨᱟᱢ ᱫᱟᱲᱮᱭᱟᱜᱼᱟ ᱠᱟᱨᱚᱱ ᱟᱵᱚ ᱥᱟᱱᱛᱟᱲ ᱠᱟᱱᱟ ᱵᱚᱱ ᱥᱟᱱᱛᱟᱲ ᱛᱮ ᱨᱚᱲ ᱵᱟᱵᱚᱱ ᱫᱟᱲᱮᱭᱟᱜᱼᱟ ᱥᱟᱱᱛᱟᱲ ᱛᱮ ᱚᱞ ᱯᱟᱲᱦᱟᱣ ᱵᱟᱝᱵᱚᱱ ᱫᱟᱲᱮᱭᱟᱜᱼᱟ ᱛᱚᱵᱮ ᱛᱚ ᱟᱵᱚ ᱫᱚ ᱚᱠᱟ ᱞᱮᱠᱟᱱ ᱥᱟᱱᱛᱟᱲ ᱥᱟᱱᱛᱟᱲ ᱫᱚᱵᱚᱱ ᱦᱩᱭᱩᱜᱼᱟ ᱟᱵᱚ ᱡᱮᱢᱚᱱ ᱚᱞ ᱯᱟᱲᱦᱟᱣ ᱥᱮᱵᱚᱱ ᱧᱮᱞ ᱴᱷᱤᱠ ᱥᱟᱱᱛᱟᱲᱤ ᱚᱞ ᱛᱚᱵᱮ ᱛᱚ ᱟᱵᱚ ᱫᱚ ᱦᱚᱲ ᱫᱚᱠᱚ ᱢᱮᱛᱟ ᱵᱚᱱᱟ ᱦᱚᱲ ᱫᱚ ᱠᱷᱟᱹᱴᱤ ᱥᱟᱱᱛᱟᱲ ᱫᱚ ᱟᱫᱚ ᱡᱟᱛᱮ ᱱᱤᱭᱟᱹ ᱯᱚᱨ ᱠᱷᱚᱡ ᱟᱵᱚ ᱦᱚᱸ ᱢᱚᱡᱽ ᱛᱮᱵᱚᱱ ᱯᱟᱲᱦᱟᱜ ᱥᱟᱱᱛᱟᱲᱤ ᱟᱵᱚ ᱠᱚᱨᱮᱱ ᱜᱤᱫᱟᱹᱨᱼᱯᱤᱫᱟᱹᱨ ᱢᱚᱡᱽ ᱛᱮᱵᱚᱱ ᱯᱟᱲᱦᱟᱣ ᱦᱚᱪᱚ ᱫᱟᱲᱮ ᱟᱠᱚ ᱥᱟᱱᱛᱟᱲᱤ ᱥᱟᱵᱽᱡᱮᱠᱴ ᱛᱮ ᱡᱟᱛᱮ ᱩᱱᱠᱩ ᱠᱚ ᱪᱮᱫ ᱫᱟᱲᱮᱭᱟᱜ ᱟᱨ ᱵᱷᱚᱵᱤᱥᱚᱛ ᱨᱮ ᱩᱱᱠᱩᱣᱟᱜ ᱟᱠᱚᱣᱟᱜ ᱡᱤᱵᱚᱱ ᱠᱚ ᱩᱫᱽᱫᱷᱟᱹᱨ ᱫᱟᱲᱮᱭᱟᱜ